ᱦᱮᱞᱳ

ᱤᱧ ᱥᱟᱶᱛᱟ ᱥᱩᱥᱟ ᱨᱤᱭᱟ ᱥᱟᱜᱮᱱᱤᱧ ᱞᱟ ᱭᱮᱫᱟ ᱤᱧ ᱱᱚᱶᱟ ᱟᱸ ᱩᱺ ᱟᱸ ᱠᱷᱟᱛᱲᱟ ᱠᱚᱱᱤᱧ ᱢᱮᱱᱮᱫᱟ ᱦᱮᱸ ᱵᱟᱸᱠᱩᱲᱟ ᱦᱚᱱᱚᱛ ᱨᱮᱱᱟᱜ ᱦᱚᱸ ᱠᱷᱟᱛᱲᱟ ᱜᱮ ᱛᱷᱟᱱᱟ ᱦᱩᱸ ᱦᱮᱸ ᱢᱟ ᱞᱟ ᱭᱢᱮ ᱦᱮᱸ ᱢᱟ ᱞᱟ ᱭᱢᱮ

ᱦᱳᱭ ᱦᱳᱭ ᱦᱳᱭ ᱢᱟ ᱞᱟ ᱭ ᱞᱟ ᱭᱢᱮ ᱢᱟ ᱟᱪᱪᱷᱟ ᱟᱪᱪᱷᱟ ᱟᱸᱻ

ᱟᱪᱷᱟ ᱟᱪᱪᱷᱟ ᱟᱪᱪᱷᱟ ᱦᱩ ᱟᱪᱪᱷᱟ ᱟᱪᱪᱷᱟ ᱳ ᱳ ᱳ ᱟᱫᱚ ᱦᱮᱸ ᱱᱚᱶᱟ ᱦᱚᱸ ᱟ ᱰᱤ ᱮᱸ ᱞᱟ ᱠᱛᱤᱭᱟᱱ ᱜᱟᱞᱢᱟᱨᱟᱣ ᱜᱮ ᱛᱟᱦᱮᱸᱠᱟᱱᱟ ᱟᱫᱚ ᱢᱮᱱᱫᱚ ᱦᱮᱸ ᱥᱚᱨᱠᱟᱨ ᱯᱟᱦᱚᱴᱟ ᱡᱚᱠᱷᱚᱱ ᱱᱤᱛᱚᱜ ᱡᱟᱦᱟᱸ ᱫᱚ ᱮᱸ ᱯᱩᱛᱷᱤᱼᱯᱚᱛᱚᱵ ᱠᱚ ᱟᱵᱚᱣᱟᱜ ᱮᱸ ᱧᱟᱢ ᱨᱮᱱᱟᱜ ᱠᱟᱛᱷᱟ ᱢᱮᱱᱟᱜ ᱟ ᱛᱚ ᱚᱱᱟᱠᱚ ᱚᱱᱟ ᱯᱚᱛᱚᱵ ᱮᱸ ᱯᱩᱛᱷᱤ ᱯᱚᱛᱚᱵ ᱠᱚᱫᱚ ᱠᱤ ᱚᱠᱛᱚ ᱛᱮ ᱵᱟᱝ ᱥᱮᱴᱮᱨᱚᱜ ᱠᱟᱱᱟ

ᱳ ᱟᱪᱪᱷᱟ ᱟᱪᱪᱷᱟ ᱟᱪᱪᱷᱟ ᱦᱮᱸ ᱱᱚᱶᱟᱢᱟ ᱱᱟᱯᱟᱭ ᱠᱟᱛᱷᱟ ᱠᱟᱱᱟ ᱦᱚ ᱱᱤᱛᱚᱜ ᱵᱟᱰᱟᱭᱟ ᱧᱟᱢᱮᱱᱟ ᱡᱮ ᱱᱤᱛᱚᱜ ᱟᱵᱚ ᱮᱸ ᱪᱤᱠᱤ ᱤᱫᱤᱠᱟᱛᱮ ᱡᱟᱦᱟᱸᱫᱚ ᱤᱥᱠᱩᱞ ᱠᱚᱨᱮ ᱱᱤᱛᱚᱜ ᱚᱞᱚᱜ ᱠᱚ ᱯᱚᱲᱦᱚᱱ ᱠᱚ ᱮᱛᱚᱦᱚᱵᱚᱜ ᱠᱟᱱ ᱛᱟᱵᱚᱱᱟ ᱱᱚᱶᱟ ᱠᱚᱨᱮ ᱯᱩᱛᱷᱤ ᱯᱚᱛᱚᱵ ᱠᱚ ᱚᱠᱛᱚ ᱡᱟ ᱱᱤ ᱵᱟᱝ ᱥᱮᱴᱮᱨᱚᱜ ᱠᱟᱱ ᱛᱟᱵᱚᱱᱟ ᱟᱫᱚ ᱱᱚᱣᱟ ᱞᱟ ᱭᱛᱮ ᱡᱟᱦᱟᱸ ᱱᱤᱛᱚᱜ ᱟᱞᱮᱞᱮ ᱟᱧᱡᱚᱢ ᱠᱮᱫᱟ ᱥᱮ ᱟᱧᱡᱚᱢ ᱚᱧᱡᱚᱢ ᱦᱩᱭᱮᱱᱟ ᱥᱮ ᱵᱟᱰᱟᱭ ᱦᱩᱭᱮᱱᱟ ᱱᱚᱣᱟ ᱤᱫᱤᱠᱟᱛᱮ ᱱᱚᱜᱱᱟ ᱟᱸ ᱚᱥᱩᱵᱤᱫᱷᱟ ᱠᱚ ᱚᱱᱟᱠᱚ ᱡᱟᱦᱟᱸᱠᱚ ᱟᱺ ᱵᱟᱰᱟᱭ ᱦᱩᱭᱮᱱᱟ ᱟᱨ ᱠᱤ ᱯᱩᱛᱷᱤ ᱯᱚᱛᱚᱵ ᱤᱫᱤᱠᱟᱛᱮᱫ ᱠᱚ ᱛᱚ ᱱᱚᱣᱟ ᱠᱚ ᱡᱟᱦᱟᱸᱛᱤᱱᱟ ᱜ ᱞᱚᱜᱚᱱ ᱜᱮᱞᱮ ᱫᱟᱲᱮᱭᱟᱜ ᱟ ᱱᱚᱣᱟ ᱥᱚᱞᱦᱮ ᱞᱟ ᱜᱤᱫᱽ ᱛᱮ ᱟᱞᱮᱞᱮ ᱠᱩᱨᱩᱢᱩᱴᱩ ᱭᱮᱫᱟ ᱴᱷᱤᱠ ᱢᱮᱱᱟᱜ ᱟ

ᱦᱩᱸ ᱦᱩᱸ

ᱟᱪᱪᱷᱟ ᱟᱪᱪᱷᱟ ᱦᱩᱸ ᱦᱩᱸ ᱦᱩᱸ ᱦᱟᱸ ᱧᱮᱞ ᱥᱟᱢᱴᱟᱣ ᱨᱮᱱᱟᱜ ᱟᱸᱜᱤᱵᱷᱟᱨ ᱢᱟ ᱡᱚᱛᱚ ᱠᱚᱣᱟᱜ ᱜᱮ ᱮᱸ ᱱᱤᱛᱚᱜ ᱢᱟ ᱟᱵᱚ ᱚᱱᱠᱟᱞᱮᱠᱟᱱ ᱠᱟ ᱢᱤ ᱠᱟᱡ ᱨᱮᱜᱮ ᱢᱮᱱᱟᱜ ᱟᱲᱜᱳᱣᱟᱠᱟᱱᱟ ᱟᱵᱚ ᱱᱤᱛᱚᱜ ᱵᱚᱱ ᱠᱷᱚᱡᱚᱜ ᱟ ᱡᱮ ᱚᱞᱪᱤᱠᱤ ᱫᱚ ᱚ ᱱᱤᱛᱚᱜ ᱫᱚ ᱮᱸ ᱡᱟᱱᱟᱢᱟᱭᱟᱝ ᱟᱸ ᱟᱭᱚ ᱥᱚᱢᱟᱱ ᱜᱮ ᱱᱤᱛᱟᱜ ᱫᱚ ᱱᱚᱣᱟ ᱟᱵᱚ ᱯᱟᱹᱨᱥᱤ ᱪᱤᱠᱟ ᱛᱮᱵᱚᱱ ᱦᱟᱨᱟ ᱵᱩᱨᱩᱭᱟ ᱦᱮᱸ ᱱᱚᱣᱟᱜᱮ ᱟᱵᱚᱣᱟᱜ ᱢᱚᱱ ᱮᱸ ᱢᱩᱞ ᱡᱚᱥ ᱫᱚ ᱦᱮᱸ ᱟᱫᱚ ᱡᱟᱥᱴ ᱱᱚᱣᱟ ᱞᱟ ᱭ ᱛᱮᱫᱚ ᱦᱚᱜᱼᱚᱭ ᱱᱤᱛᱚᱜ ᱵᱟᱰᱟᱭ ᱦᱳᱭᱮᱱᱟ ᱡᱮ ᱱᱚᱣᱟ ᱠᱚ ᱤᱫᱤ ᱠᱟᱛᱮᱫ ᱯᱩᱛᱷᱤ ᱯᱚᱛᱚᱵ ᱠᱚᱦᱚᱸ ᱟᱱᱟᱴ ᱪᱟᱞᱟᱜ ᱠᱟᱱᱟ ᱟᱸ ᱱᱚᱣᱟ ᱠᱚ ᱪᱤᱠᱟ ᱛᱮ ᱥᱚᱞᱦᱮ ᱜᱟᱱᱚᱜ ᱟ ᱚᱱᱟ ᱞᱟ ᱜᱤᱫᱽ ᱛᱮᱞᱮ ᱠᱩᱨᱩᱢᱩᱴᱩᱭᱮᱫᱟ ᱟᱨ ᱥᱟᱶᱛᱮ ᱱᱤᱛᱚᱜ ᱟᱨᱚ ᱮᱸ ᱱᱚᱣᱟ ᱠᱚ ᱚᱞᱪᱤᱠᱤ ᱱᱤᱛᱚᱜ ᱪᱤᱠᱟ ᱛᱮᱵᱚᱱ ᱞᱟᱦᱟᱱᱛᱤ ᱤᱫᱤᱭᱟ ᱱᱚᱣᱟ ᱞᱟ ᱜᱤᱫᱽ ᱛᱮᱜᱮ ᱟᱨᱦᱚᱸ ᱠᱩᱨᱩᱢᱩᱴᱩ ᱦᱩᱭᱩᱜ ᱠᱟᱱᱟ ᱦᱚᱭᱪᱮ ᱦᱮᱸ ᱦᱮᱸ ᱦᱮᱸ ᱦᱮᱸ ᱦᱩᱸ ᱟᱪᱪᱷᱟ ᱟᱪᱪᱷᱟ ᱟᱪᱪᱷᱟ ᱟᱪᱪᱷᱟ ᱦᱮᱸ ᱴᱷᱤᱠ ᱢᱮᱱᱟᱜ ᱟ ᱟᱫᱚ ᱦᱳᱭ ᱴᱷᱤᱠ ᱦᱩᱸ ᱴᱷᱤᱠᱜᱮᱭᱟ